ᱱᱚᱣᱟ ᱫᱚ ᱟᱵᱚᱣᱟᱜ ᱥᱟᱱᱛᱟᱲᱤ ᱵᱷᱟᱥᱟ ᱥᱟᱱᱛᱟᱲᱤ ᱠᱤᱱᱛᱩ ᱮᱴᱟᱜ ᱠᱚ ᱥᱟᱶ ᱛᱩᱞᱟᱹ ᱡᱚᱠᱷᱟ ᱞᱮᱠᱷᱟᱱ ᱟᱵᱚᱣᱟᱜ ᱫᱚ ᱵᱟᱝ ᱢᱤᱫᱼᱟ ᱩᱱᱠᱩ ᱥᱚᱝᱜᱮᱜ ᱫᱚ ᱡᱮ ᱮᱠᱷᱚᱱᱳ ᱟᱵᱚᱣᱟᱜ ᱥᱤᱠᱨᱤᱛᱤ ᱵᱷᱟᱨᱚᱛ ᱨᱮ ᱥᱤᱠᱨᱤᱛᱤ ᱦᱩᱭ ᱟᱠᱟᱱ ᱨᱮᱦᱚᱸ ᱱᱤᱛᱦᱚᱸ ᱟᱹᱣᱨᱤ ᱵᱚᱱ ᱪᱮᱫᱟ ᱚᱱᱟ ᱪᱮᱫ ᱞᱟᱹᱜᱤᱫ ᱛᱮ ᱚᱱᱟ ᱞᱟᱹᱜᱤᱫ ᱛᱮ ᱤᱥᱠᱩᱞ ᱨᱮ ᱠᱚᱞᱮᱡᱽ ᱨᱮ ᱟᱵᱚᱣᱟᱜ ᱫᱚ ᱵᱟᱹᱱᱩᱜ ᱠᱟᱫᱟ ᱚᱱᱟᱜᱮ ᱛᱩᱞᱟᱹ ᱡᱚᱠᱷᱟ ᱡᱮ ᱟᱵᱚ ᱡᱮᱢᱚᱱ ᱡᱚᱛᱚ ᱦᱚᱲᱠᱚ ᱵᱟᱲᱟᱭ ᱢᱟ ᱟᱵᱚᱣᱟᱜ ᱵᱷᱟᱥᱟ ᱡᱚᱛᱚ ᱜᱮᱠᱚ ᱵᱩᱡᱽ ᱫᱟᱲᱮᱭᱟᱜ ᱢᱟ ᱤᱥᱠᱩᱞ ᱠᱚᱞᱮᱡᱽ ᱨᱮ ᱛᱟᱦᱮᱱ ᱠᱷᱟᱡ ᱜᱮ ᱡᱚᱛᱚ ᱦᱚᱲ ᱠᱚ ᱵᱩᱡᱽ ᱫᱟᱲᱮᱭᱟᱜ ᱟᱠᱚ ᱵᱟᱲᱟᱭ ᱫᱟᱲᱮᱭᱟᱜ ᱟᱠᱚ ᱱᱤᱭᱟᱹᱜᱮ ᱛᱩᱞᱟᱹ ᱡᱚᱠᱷᱟ ᱫᱚ